ᱱᱚᱝᱠᱟ ᱠᱚ ᱥᱮᱫᱟᱭ ᱠᱚ ᱥᱮᱨᱮᱧ ᱵᱟᱲᱟᱭᱟ ᱟᱹᱰᱤ ᱨᱟᱹᱥᱠᱟᱹ ᱵᱩᱡᱷᱟᱹᱜᱼᱟ ᱫᱚᱝ ᱮᱱᱮᱡ ᱞᱟᱜᱽᱲᱮ ᱮᱱᱮᱡ ᱠᱚ ᱫᱟᱬᱟᱱᱟ ᱤᱧᱦᱚᱸ ᱚᱱᱟᱫᱚ ᱢᱟᱱᱮ ᱡᱟᱹᱥᱛᱤ ᱢᱟᱱᱮ ᱠᱚᱢ ᱵᱚᱭᱚᱥ ᱫᱷᱟᱨᱟ ᱠᱷᱚᱱ ᱜᱮ ᱟᱹᱰᱤ ᱡᱳᱨᱤᱧ ᱪᱮᱥᱴᱟᱭᱟ ᱟᱫᱚ ᱫᱟᱬᱟ ᱦᱚᱧ ᱫᱟᱬᱟ ᱟᱠᱟᱫ ᱜᱮᱭᱟ ᱩᱱᱠᱩ ᱠᱚ ᱥᱟᱞᱟᱜ ᱥᱮᱨᱮᱧ ᱞᱟᱹᱜᱤᱫ ᱛᱮ ᱨᱤᱠᱟᱹ ᱦᱚᱧ ᱨᱤᱠᱟᱹ ᱟᱠᱟᱫ ᱜᱮᱭᱟ ᱡᱟᱦᱟᱱᱟᱜ ᱥᱮᱨᱮᱧ ᱫᱚ ᱫᱚᱝ ᱮᱱᱮᱡ ᱦᱚᱸ ᱞᱟᱜᱽᱲᱮ ᱮᱱᱮᱡ ᱦᱚᱸᱠᱚ ᱟᱥᱮᱱ ᱞᱤᱫᱤᱧᱟ ᱢᱟᱱᱮ ᱩᱢᱮᱹᱨ ᱦᱩᱭ ᱜᱚᱫᱚᱜ ᱠᱟᱱᱟ ᱯᱟᱞᱮᱱ ᱟᱴᱷᱨᱚ ᱦᱚᱸ ᱟᱹᱣᱨᱤ ᱥᱮᱴᱮᱨᱚᱜᱼᱟ ᱫᱚᱥ ᱵᱚᱪᱷᱚᱨ ᱦᱚᱸ ᱮᱦᱚᱵ ᱠᱚᱛᱮ ᱥᱮᱫ ᱠᱷᱚᱱ ᱮᱱᱮᱡ ᱥᱮᱨᱮᱧ ᱦᱚᱸ ᱨᱟᱹᱥᱠᱟᱹ ᱜᱮ ᱥᱟᱱᱟᱧ ᱠᱟᱱᱟ ᱠᱟᱱᱟ ᱟᱨ ᱢᱟᱱᱮ ᱨᱟᱹᱥᱠᱟᱹ ᱛᱮ ᱢᱚᱱᱮ ᱛᱤᱧ ᱢᱮᱱᱟᱜᱼᱟ ᱟᱨ ᱱᱤᱛᱚᱜ ᱦᱚᱸ ᱢᱚᱱᱮ ᱫᱚ ᱢᱮᱱᱟᱜ ᱜᱮᱭᱟ ᱥᱮᱨᱮᱧ ᱨᱮ ᱨᱩ ᱨᱮ ᱡᱟᱦᱟᱸ ᱨᱮ ᱞᱟᱜᱽᱲᱮ ᱮᱱᱮᱡ ᱫᱚᱝ ᱮᱱᱮᱡ ᱪᱟᱞᱟᱜ ᱥᱟᱱᱟᱧᱟ ᱩᱱᱟᱹᱜ ᱨᱟᱹᱥᱠᱟᱹ ᱢᱮᱱᱟᱜᱼᱟ ᱚᱱᱠᱟ ᱜᱮ ᱟᱹᱞᱤᱧ ᱦᱚᱸ ᱚᱱᱠᱟ ᱜᱮᱞᱤᱧ ᱢᱚᱱᱮᱭᱮᱫᱼᱟ ᱡᱮᱢᱚᱱ ᱟᱵᱚ ᱪᱮᱫ ᱞᱮᱠᱟ ᱨᱟᱦᱟ ᱠᱟᱛᱮᱫ ᱮᱱᱮᱡ ᱠᱚ ᱥᱮᱨᱮᱧᱮᱜᱼᱟ ᱟᱹᱞᱤᱧ ᱦᱚᱸ ᱚᱱᱠᱟᱜᱮ ᱨᱟᱦᱟ ᱠᱟᱹᱴᱤᱡ ᱞᱤᱧ ᱵᱟᱲᱦᱟᱣ ᱠᱟᱛᱮᱫ ᱟᱹᱞᱤᱧ ᱦᱚᱞᱤᱧ ᱥᱮᱨᱮᱧᱟ ᱟᱹᱞᱤᱧ ᱦᱚᱸ ᱢᱟᱱᱮ ᱥᱟᱶᱛᱟ ᱨᱮᱧ ᱥᱮᱞᱮᱫᱚᱜᱼᱟ ᱢᱟᱱᱮ ᱫᱩ ᱢᱟᱱᱮ ᱫᱚᱝ ᱞᱟᱜᱽᱲᱮ ᱮᱱᱮᱡ ᱨᱮ ᱞᱤᱧ ᱥᱮᱨᱮᱧᱟ ᱟᱹᱞᱤᱧᱟᱜ ᱚᱱᱟ ᱡᱟᱠ ᱪᱮᱫ ᱞᱮᱠᱟᱨᱮ ᱢᱟᱱᱮ ᱜᱳᱴᱟᱵᱚᱱ ᱫᱟᱬᱟᱱ ᱠᱟᱱᱟ ᱫᱚᱝ ᱮᱱᱮᱡ ᱞᱟᱜᱽᱲᱮ ᱮᱱᱮᱡ ᱨᱟᱹᱥᱠᱟᱹ ᱢᱟᱱᱮ ᱱᱩᱱᱟᱹᱜ ᱪᱮᱦᱨᱟ ᱵᱩᱡᱷᱟᱹᱜ ᱠᱟᱱᱟ ᱢᱤᱫᱴᱟᱝ ᱱᱚᱛᱮ ᱠᱷᱚᱱᱮᱢ ᱟᱸᱡᱚᱢ ᱞᱮᱠᱷᱟᱱ ᱦᱟᱱᱟ ᱚᱱᱟ ᱴᱚᱞᱟ ᱨᱮᱠᱚ ᱥᱮᱨᱮᱧ ᱠᱮᱜ ᱠᱷᱟᱱ ᱨᱟᱦᱟ ᱟᱸᱡᱚᱢᱮᱱ ᱠᱷᱟᱱ ᱠᱚᱢ ᱪᱮᱦᱨᱟ ᱨᱟᱦᱟ ᱟᱸᱡᱚᱢᱚᱜ ᱠᱟᱱᱟ ᱢᱟᱱᱮ ᱟᱹᱰᱤ ᱪᱮᱦᱨᱟ ᱠᱚ ᱥᱮᱨᱮᱧ ᱠᱮᱜᱼᱟ ᱟᱞᱟᱝ ᱦᱚᱸ ᱱᱚᱝᱠᱟ ᱜᱮ ᱥᱮᱨᱮᱧ ᱨᱮᱱᱟᱜ ᱟᱹᱰᱤ ᱡᱳᱨ ᱞᱟᱝ ᱨᱤᱠᱟᱹᱭᱟ ᱡᱟᱭᱜᱟ ᱞᱟᱝ ᱪᱟᱞᱟᱜ ᱛᱮ ᱟᱠᱚ ᱥᱟᱞᱟᱜ ᱞᱟᱝ ᱥᱮᱨᱮᱧ ᱧᱚᱜᱟ ᱟᱠᱚ ᱥᱟᱞᱟᱜ ᱞᱟᱝ ᱢᱟᱱᱮ ᱤᱭᱟᱹᱜᱼᱟ ᱡᱟᱦᱟᱸ ᱞᱮᱠᱟ ᱞᱟᱝ ᱪᱮᱫᱟ ᱟᱨ ᱦᱳᱭ ᱢᱟᱱᱮ ᱨᱟᱦᱟ ᱞᱟᱝ ᱤᱭᱟᱹᱭᱟ ᱟᱠᱳ ᱥᱟᱞᱟᱜ ᱞᱟᱝ ᱤᱭᱟᱹ ᱞᱮᱠᱷᱟᱱ ᱪᱮᱫᱚᱜ ᱞᱮᱠᱟ ᱞᱟᱝ ᱤᱭᱟᱹᱭᱟ ᱨᱤᱠᱟᱹᱭᱟ